ᱢᱚᱦᱟ ᱵᱤᱥᱥᱚ ᱞᱟᱹᱜᱤᱫ ᱛᱮᱢᱟ ᱟᱨ ᱪᱮᱫ ᱵᱟᱝᱞᱤᱧ ᱞᱟᱹᱭᱟ ᱩᱱ ᱢᱟᱨᱟᱝ ᱫᱤᱥᱚᱢ ᱟᱹᱞᱤᱧ ᱢᱟ ᱢᱮᱱᱟᱜ ᱞᱤᱧᱟ ᱵᱷᱚᱸᱡᱽ ᱫᱤᱥᱚᱢ ᱨᱮ ᱟᱹᱞᱤᱧ ᱡᱟᱦᱟᱸ ᱛᱤᱱᱟᱹᱜ ᱞᱤᱧ ᱤᱯᱤᱞ ᱮᱸᱜᱮᱞ ᱧᱮᱧᱟᱢᱮᱫ ᱠᱚᱣᱟ ᱤᱱᱠᱩ ᱢᱟ ᱟᱹᱞᱤᱧ ᱜᱮᱥᱮ ᱞᱤᱧ ᱧᱮᱞ ᱧᱟᱢᱮᱫ ᱠᱚᱣᱟ ᱱᱮᱱᱛᱮᱱ ᱠᱚ ᱟᱨᱦᱚᱸ ᱟᱯᱮ ᱡᱮ ᱢᱚᱦᱟ ᱵᱤᱥᱥᱚ ᱵᱷᱟᱨᱚᱛ ᱨᱮ ᱫᱤᱞᱞᱤ ᱨᱮ ᱵᱳᱢᱵᱮ ᱨᱮ ᱢᱮᱱᱟᱜ ᱠᱚ ᱩᱱᱠᱩ ᱦᱚᱸᱛᱚ ᱤᱯᱤᱞ ᱮᱸᱜᱮᱞ ᱠᱚ ᱧᱮᱧᱟᱢᱮᱫ ᱠᱚᱣᱟ ᱚᱱᱟᱛᱮ ᱟᱹᱞᱤᱧ ᱵᱟᱲᱟᱭ ᱥᱟᱱᱟ ᱞᱤᱧᱟ ᱤᱯᱤᱞ ᱮᱸᱜᱮᱞ ᱫᱚ ᱛᱤᱱᱟᱹᱜ ᱟᱠᱚ ᱟᱨ ᱡᱮ ᱟᱹᱞᱤᱧ ᱮᱠᱞᱟ ᱞᱤᱧ ᱧᱮᱞ ᱧᱟᱢᱮᱜ ᱠᱚᱣᱟ ᱚᱱᱠᱟ ᱠᱟᱛᱷᱟ ᱢᱟ ᱵᱟᱝ ᱵᱟᱦᱨᱮ ᱨᱮᱱ ᱟᱢᱮᱨᱤᱠᱟ ᱤᱝᱞᱮᱱᱰ ᱨᱟᱹᱥᱤᱭᱟ ᱠᱟᱱᱟᱰᱟ ᱡᱟᱯᱟᱱ ᱜᱳᱴᱟ ᱫᱤᱥᱚᱢ ᱨᱮᱱ ᱜᱮ ᱤᱯᱤᱞ ᱮᱸᱜᱮᱞ ᱠᱚᱢᱟ ᱠᱚ ᱧᱮᱧᱟᱢᱮᱫ ᱠᱚᱣᱟ ᱟᱫᱚ ᱚᱱᱟ ᱛᱮᱞᱤᱧ ᱟᱹᱞᱤᱧ ᱦᱚᱸᱞᱤᱧ ᱵᱟᱲᱟᱭ ᱥᱟᱱᱟ ᱞᱤᱧᱟ ᱡᱮ ᱤᱯᱤᱞ ᱮᱸᱜᱮᱞ ᱫᱚᱠᱚ ᱛᱤᱱᱟᱹᱜ ᱰᱷᱮᱨᱼᱟ ᱵᱟᱝᱫᱚ ᱢᱩᱸᱪ ᱵᱷᱩᱠᱩ ᱞᱮᱠᱟᱜᱮ ᱥᱮᱨᱢᱟ ᱨᱮᱦᱚᱸ ᱤᱯᱤᱞ ᱮᱸᱜᱮᱞ ᱠᱚᱠᱚ ᱡᱩᱞᱩᱜ ᱠᱟᱱᱟ ᱵᱚᱱ ᱧᱮᱞᱮᱫ ᱠᱚᱜᱮᱭᱟ ᱟᱫᱚ ᱚᱱᱟ ᱤᱫᱤ ᱠᱟᱛᱮᱫ ᱟᱹᱞᱤᱧ ᱦᱚᱸ ᱵᱟᱲᱟᱭ ᱥᱟᱱᱟᱭᱮᱫ ᱞᱤᱧ ᱜᱮᱭᱟ ᱡᱮ ᱢᱟᱹᱱᱢᱤ ᱠᱷᱚᱱ ᱦᱚᱸ ᱯᱟᱞᱮᱫ ᱤᱯᱤᱞ ᱮᱸᱜᱮᱞ ᱫᱚᱠᱚ ᱡᱟᱹᱥᱛᱤ ᱜᱮᱭᱟ ᱪᱤᱠᱟᱹᱛᱮ ᱱᱩᱱᱟᱹᱜ ᱥᱟᱺᱜᱤᱧ ᱨᱮᱠᱚ ᱛᱟᱦᱮᱱ ᱠᱟᱱ ᱨᱮᱦᱚᱸ ᱟᱵᱚ ᱦᱚᱸᱠᱚ ᱢᱤᱢᱤᱫ ᱫᱷᱟᱣ ᱦᱚᱸᱠᱚ ᱢᱟᱨᱥᱟᱞ ᱜᱚᱫ ᱵᱚᱱᱟ ᱚᱱᱟᱛᱮ ᱢᱤᱢᱤᱫ ᱫᱷᱟᱣ ᱫᱚ ᱵᱟᱝ ᱫᱚ ᱤᱯᱤᱞ ᱤᱡ ᱦᱚᱸᱠᱚ ᱢᱮᱱᱟ ᱪᱮᱪᱮᱫ ᱠᱚ ᱫᱷᱩᱢᱠᱮᱛᱩ ᱞᱮᱠᱟ ᱠᱚ ᱢᱮᱱᱟ ᱜᱤᱫᱽᱨᱟᱹ ᱠᱚᱠᱚ ᱢᱮᱱᱟ ᱫᱷᱩᱢᱠᱮᱛᱩ ᱧᱩᱨᱦᱩᱜ ᱠᱱᱟ ᱟᱫᱚ ᱚᱱᱟ ᱠᱚᱦᱚᱸ ᱞᱤᱧ ᱵᱟᱲᱟᱭ ᱥᱟᱱᱟᱞᱤᱧᱟ ᱪᱮᱫ ᱞᱮᱠᱟ ᱞᱮᱱᱠᱷᱟᱱ ᱚᱱᱟ ᱠᱚ ᱟᱵᱚ ᱫᱷᱟᱹᱨᱛᱤ ᱛᱮ ᱢᱤᱢᱤᱫ ᱫᱷᱟᱣ ᱡᱩᱞ ᱠᱟᱛᱮᱫ ᱦᱚᱸ ᱧᱩᱨᱦᱩᱜ ᱠᱟᱱᱟ ᱥᱮ ᱤᱯᱤᱞ ᱤᱡ ᱚᱱᱟᱫᱚ ᱟᱫᱚ ᱜᱚᱲᱚᱢ ᱦᱟᱲᱟᱢ ᱜᱚᱲᱚᱢ ᱵᱩᱲᱦᱤ ᱠᱚᱫᱚ ᱟᱞᱮ ᱫᱚᱠᱚ ᱢᱮᱛᱟ ᱞᱮᱭᱟ ᱡᱮ ᱤᱯᱤᱞ ᱤᱡ ᱧᱩᱨ ᱮᱱᱟ ᱚᱱᱟ ᱫᱚ ᱛᱮ ᱚᱱᱟ ᱛᱮᱜᱮ ᱫᱷᱟᱹᱨᱛᱤ ᱫᱚ ᱢᱟᱨᱥᱟᱞᱮᱱᱟ ᱤᱯᱤᱞ ᱤᱡ ᱠᱚ ᱤᱭᱟᱹ ᱠᱟᱛᱮᱫ ᱩᱱᱠᱩ ᱫᱚ ᱟᱨᱦᱚᱸᱞᱮ ᱠᱩᱞᱤ ᱠᱚᱣᱟ ᱪᱮᱫ ᱞᱮᱠᱟᱨᱮ ᱩᱱᱠᱩ ᱫᱚᱠᱚ ᱤᱭᱟᱹᱜᱼᱟ ᱩᱱᱠᱩ ᱢᱟ ᱡᱚᱢ ᱦᱚᱸ ᱵᱟᱠᱚ ᱡᱚᱢᱮᱜᱫᱼᱟ ᱪᱮᱫ ᱞᱮᱠᱟ ᱨᱮᱠᱚ ᱤᱯᱤᱞ ᱤᱡ ᱫᱚ ᱧᱩᱨᱦᱩᱜ ᱠᱟᱱᱟᱭ ᱪᱚᱴ ᱠᱷᱚᱱ ᱫᱚ ᱱᱚᱣᱟ ᱠᱚ ᱵᱟᱨᱮ ᱛᱮᱜᱮ ᱜᱚᱲᱚᱢ ᱦᱟᱲᱟᱢ ᱜᱚᱲᱚᱢ ᱵᱩᱲᱦᱤ ᱠᱚᱦᱚᱸ ᱢᱤᱢᱤᱫ ᱫᱷᱟᱣ ᱠᱩᱠᱞᱤ ᱞᱤᱧ ᱫᱚᱦᱚ ᱞᱮᱫ ᱛᱟᱦᱮᱸᱫ